ᱤᱧ ᱡᱟᱦᱟᱸ ᱠᱚᱱᱰᱤᱥᱳᱱᱟᱨ ᱚᱡᱚᱜᱟ ᱚᱱᱟ ᱫᱚ ᱡᱟᱦᱟᱸ ᱟᱹᱰᱤ ᱢᱚᱡᱽ ᱜᱮᱭᱟ ᱪᱮᱫᱟᱜ ᱵᱟᱝ ᱤᱧ ᱚᱡᱚᱜ ᱠᱟᱛᱮ ᱵᱩᱡᱷᱟᱹᱣ ᱵᱟᱲᱟ ᱠᱟᱫᱟ ᱡᱮ ᱡᱮ ᱚᱡᱚᱜ ᱠᱟᱛᱮ ᱟᱹᱰᱤ ᱢᱚᱡᱽ ᱵᱩᱡᱷᱟᱹᱜᱼᱟ ᱢᱟᱱᱮ ᱤᱧ ᱵᱩᱡᱷᱟᱹᱣ ᱵᱟᱲᱟ ᱠᱟᱫᱟ